ᱟᱵᱚ ᱫᱤᱥᱚᱢ ᱨᱮ ᱟᱭᱢᱟ ᱥᱟᱱᱛᱟᱲ ᱢᱮᱱᱟᱜ ᱵᱚᱱᱟ ᱛᱚ ᱟᱵᱚᱣᱟᱜ ᱥᱟᱱᱛᱟᱲᱤ ᱵᱷᱟᱥᱟ ᱵᱤᱵᱷᱤᱱᱱᱚ ᱯᱚᱱᱚᱛ ᱨᱮ ᱵᱤᱵᱷᱤᱱᱱᱚ ᱡᱟᱭᱜᱟ ᱞᱮᱠᱟ ᱛᱮᱜᱤᱵᱚᱱ ᱵᱮᱵᱷᱟᱨᱮᱫᱟ ᱵᱚᱱ ᱩᱲᱤᱥᱥᱟ ᱨᱮᱦᱚᱸ ᱟᱵᱚᱨᱮᱱ ᱥᱟᱱᱛᱟᱲ ᱢᱮᱱᱟᱜ ᱠᱚᱣᱟ ᱵᱤᱦᱟᱨ ᱨᱮᱢᱟ ᱢᱮᱱᱟᱜ ᱟᱠᱟᱫ ᱠᱚᱜᱤ ᱵᱮᱝᱜᱚᱞ ᱨᱮᱦᱚᱸ ᱦᱮᱱᱟᱜ ᱟᱠᱟᱫ ᱠᱚᱣᱟ ᱛᱚ ᱱᱩᱠᱩ ᱥᱟᱶᱛᱟᱞ ᱟᱠᱚᱣᱟᱜ ᱠᱟᱛᱷᱟ ᱟᱠᱚ ᱞᱮᱠᱟᱠᱚ ᱜᱟᱞᱢᱟᱨᱟᱣᱟ ᱟᱠᱚᱣᱟᱜ ᱯᱚᱱᱚᱛ ᱨᱮ ᱡᱮᱢᱚᱱ ᱤᱭᱟᱹ ᱦᱮᱱᱟᱜ ᱟᱠᱟᱫᱟ ᱨᱮᱣᱟᱡ ᱚᱱᱠᱟᱞᱮᱠᱟ ᱛᱚ ᱚᱥᱩᱵᱤᱫᱷᱟ ᱡᱮᱴᱟ ᱦᱩᱭᱩᱜ ᱠᱟᱱᱟ ᱡᱮᱢᱚᱱ ᱯᱚᱥᱪᱤᱢ ᱵᱟᱝᱞᱟ ᱨᱮᱫᱚ ᱵᱟᱝᱞᱟ ᱛᱮᱠᱚ ᱚᱞᱟ ᱵᱟᱝᱞᱟ ᱦᱚᱨᱚᱯ ᱛᱮ ᱥᱮ ᱤᱝᱨᱟᱹᱡᱤ ᱦᱚᱨᱚᱯ ᱛᱮ ᱵᱤᱦᱟᱨ ᱨᱮᱫᱚ ᱦᱤᱱᱫᱤ ᱛᱮ ᱛᱚ ᱩᱲᱤᱥᱥᱟ ᱫᱚ ᱩᱲᱤᱭᱟ ᱛᱮ ᱟᱫᱚ ᱢᱤᱫᱴᱟᱝ ᱵᱷᱟᱥᱟ ᱫᱚ ᱢᱤᱫᱴᱟᱝ ᱜᱮᱭᱟ ᱢᱤᱫᱴᱟᱝ ᱥᱚᱢᱟᱡ ᱨᱮᱭᱟᱜ ᱢᱤᱫᱴᱟᱝ ᱜᱚᱥᱴᱤᱨᱮᱭᱟᱜ ᱟᱫᱚ ᱟᱵᱚ ᱵᱮᱝᱜᱚᱞ ᱨᱮ ᱡᱟᱦᱟᱸ ᱟᱵᱚ ᱯᱚᱸᱰᱤᱛ ᱨᱚᱜᱷᱩᱱᱟᱛᱷ ᱢᱩᱨᱢᱩ ᱚᱞ ᱟᱠᱟᱫᱟᱭ ᱚᱞᱪᱤᱠᱤ ᱱᱤᱛᱦᱚᱸ ᱚᱱᱟ ᱪᱤᱠᱤᱫᱚ ᱵᱟᱝ ᱯᱟᱥᱱᱟᱣ ᱟᱠᱟᱱᱟ ᱵᱟ ᱥᱚᱨᱠᱟᱨ ᱦᱚᱸ ᱩᱫᱽᱫᱳᱜ ᱦᱚᱸ ᱵᱟᱭ ᱦᱟᱛᱟᱣ ᱟᱠᱟᱫᱟ ᱟᱫᱚ ᱱᱚᱣᱟ ᱠᱚ ᱱᱚᱣᱟ ᱵᱷᱟᱥᱟ ᱵᱟ ᱱᱚᱣᱟ ᱪᱤᱠᱤ ᱛᱟᱦᱮᱱ ᱠᱷᱟᱡ ᱢᱤᱫᱴᱟᱝ ᱪᱤᱠᱤᱛᱮ ᱡᱚᱛᱚᱦᱚᱲ ᱚᱞᱠᱟᱛᱮᱫ ᱟᱵᱚᱵᱚᱱ ᱚᱞᱠᱮᱭᱟ ᱥᱮ ᱟᱵᱚᱵᱚᱱ ᱵᱩᱡᱠᱮᱭᱟ ᱱᱚᱣᱟ ᱢᱤᱫᱴᱟᱝ ᱥᱩᱵᱤᱫᱷᱟ ᱦᱩᱭᱠᱚᱜᱼᱟ ᱟᱫᱚ ᱵᱤᱵᱷᱤᱱᱱᱚ ᱯᱚᱱᱚᱛ ᱨᱮ ᱵᱤᱵᱷᱤᱱᱱᱚ ᱨᱚᱠᱚᱢ ᱦᱚᱲ ᱦᱮᱱᱟᱜ ᱟᱠᱟᱫ ᱵᱚᱱᱟ ᱢᱟᱱᱮ ᱵᱷᱟᱥᱟ ᱜᱚᱛᱚ ᱵᱷᱟᱵᱮ ᱵᱟ ᱟᱵᱚ ᱚᱱᱟ ᱱᱤᱭᱟᱹ ᱮᱛᱮᱜ ᱪᱮᱫᱵᱚᱱ ᱚᱞ ᱟᱵᱚᱱ ᱱᱚᱣᱟ ᱥᱮᱭ ᱡᱚᱱᱱᱚ ᱡᱚᱛᱚᱦᱚᱲ ᱵᱟ ᱥᱚᱝᱵᱤᱫᱷᱟᱱ ᱴᱷᱤᱠ ᱠᱟᱛᱮᱫ ᱱᱚᱣᱟ ᱤᱭᱟᱹ ᱪᱟᱹᱞᱩ ᱞᱮᱱᱠᱷᱟᱱ ᱚᱞᱪᱤᱠᱤ ᱛᱟᱦᱚᱞᱮ ᱱᱚᱣᱟ ᱪᱤᱠᱤ ᱛᱮᱵᱚᱱ ᱚᱞᱠᱮᱭᱟ ᱟᱨ ᱵᱩᱡᱷᱟᱹᱣ ᱠᱮᱭᱟᱵᱚᱱ ᱡᱷᱚᱛᱚᱦᱚᱲ